ᱟᱞᱮ ᱱᱚᱛᱮᱱ ᱠᱚ ᱦᱚᱲ ᱫᱚ ᱵᱤᱥᱤ ᱡᱤ ᱯᱷᱟᱹᱛᱭᱟᱹᱜ ᱡᱷᱩᱲᱤ ᱦᱚᱲ ᱠᱚ ᱵᱮᱱᱟᱣᱟ ᱛᱟᱨᱯᱚᱨ ᱡᱚᱱᱚᱜ ᱯᱟᱹᱴᱭᱟᱹ ᱟᱨ ᱟᱞᱮ ᱥᱮᱱ ᱢᱟᱹᱞᱦᱤ ᱫᱚ ᱠᱚ ᱵᱮᱱᱟᱣᱟ ᱫᱟᱹᱣᱲᱟᱹ ᱩᱱᱠᱩ ᱦᱚᱸ ᱦᱟᱴᱟᱜ ᱠᱚ ᱵᱮᱱᱟᱣᱟ ᱡᱷᱩᱲᱤ ᱦᱚᱸᱠᱚ ᱵᱮᱱᱟᱣᱟ ᱛᱟᱯᱚᱨᱮ ᱠᱷᱟᱹᱪᱞᱟᱹᱜ ᱦᱚᱸᱠᱚ ᱵᱮᱱᱟᱣ ᱜᱮᱭᱟ ᱟᱨ ᱠᱩᱝᱠᱟᱹᱞ ᱢᱮᱱᱟᱜ ᱠᱚᱣᱟ ᱩᱱᱠᱩ ᱫᱚ ᱦᱟᱥᱟ ᱨᱮᱭᱟᱜ ᱜᱷᱟᱸᱲᱟ ᱛᱟᱯᱚᱨᱮ ᱥᱚᱨᱟ ᱦᱟᱺᱰᱤ ᱴᱩᱠᱩᱡ ᱚᱱᱟ ᱠᱚ ᱠᱚ ᱵᱮᱱᱟᱣᱟ